ᱥᱟᱺᱜᱤᱧ ᱧᱮᱱᱮᱞᱚᱢ ᱥᱮ ᱴᱤᱵᱷᱤ ᱠᱚᱨᱮᱜ ᱧᱮᱞ ᱫᱚ ᱤᱧᱟᱹᱜ ᱠᱩᱥᱤᱭᱟᱱᱟᱜ ᱟᱠᱷᱲᱟ ᱫᱚ ᱦᱩᱭᱩᱜ ᱠᱟᱱᱟ ᱜᱟᱭᱟᱱ ᱜᱟᱭᱟᱱ ᱫᱚ ᱤᱧ ᱢᱚᱱᱮᱛᱮ ᱫᱚᱢᱮᱧ ᱠᱩᱥᱤᱭᱟᱜ ᱧᱮᱞᱛᱮ ᱟᱹᱰᱤ ᱨᱟᱹᱥᱠᱟᱹᱧ ᱵᱩᱡᱷᱟᱹᱣᱟ ᱪᱮᱫᱟᱜ ᱥᱮ ᱤᱧ ᱫᱚ ᱠᱟᱹᱴᱤᱡ ᱠᱷᱚᱱᱟᱜ ᱜᱮ ᱜᱟᱭᱟᱱ ᱧᱮᱞ ᱫᱚᱹᱧ ᱯᱟᱹᱨᱠᱟᱹᱣ ᱜᱮᱭᱟ ᱡᱚᱠᱷᱚᱱ ᱜᱟᱭᱟᱱᱤᱧ ᱧᱮᱞᱟᱥᱮ ᱛᱚᱠᱷᱚᱱ ᱤᱧ ᱟᱹᱰᱤ ᱨᱟᱹᱥᱠᱟᱹᱧ ᱵᱩᱡᱷᱟᱹᱣᱟ ᱚᱱᱟ ᱧᱮᱞᱛᱮ ᱤᱧ ᱟᱹᱰᱤᱧ ᱢᱳᱴᱤᱵᱷᱮᱴᱚᱜ ᱜᱮᱭᱟ ᱪᱮᱫᱟᱜ ᱥᱮ ᱚᱸᱰᱮ ᱜᱟᱭᱟᱱ ᱨᱮ ᱡᱟᱦᱟᱸ ᱦᱩᱭᱩᱜᱼᱟ ᱚᱱᱟ ᱠᱚᱫᱚ ᱦᱩᱭᱩᱜ ᱠᱟᱱᱟ ᱯᱩᱨᱟ ᱥᱟᱶᱛᱟ ᱨᱮ ᱡᱟᱦᱟᱸ ᱦᱩᱭᱩᱜ ᱠᱟᱱᱟ ᱛᱟᱯᱟᱝ ᱠᱷᱟᱹᱯᱟᱹᱨᱤ ᱥᱮ ᱦᱟᱱᱟ ᱱᱚᱣᱟ ᱞᱟᱭᱼᱞᱟᱠᱪᱟᱨ ᱥᱟᱱᱟᱢ ᱞᱮᱠᱟᱱᱟᱜ ᱜᱮ ᱚᱱᱟ ᱜᱟᱭᱟᱱ ᱛᱟᱞᱟ ᱛᱮᱠᱚ ᱩᱫᱩᱜ ᱥᱚᱫᱚᱨᱟ ᱚᱱᱟ ᱛᱮᱜᱮ ᱤᱧ ᱫᱚ ᱮᱠᱴᱤᱝ ᱤᱧ ᱠᱩᱥᱤᱭᱟᱜ ᱜᱮᱭᱟ ᱟᱨ ᱚᱱᱟ ᱡᱟᱦᱟᱸ ᱜᱟᱭᱟᱱ ᱛᱟᱞᱟ ᱛᱮᱠᱚ ᱥᱟᱵ ᱨᱟᱠᱟᱵᱫᱟ ᱚᱱᱟ ᱤᱧ ᱵᱩᱡᱷᱟᱹᱣ ᱜᱮᱭᱟ ᱚᱱᱟ ᱵᱩᱡᱷᱟᱹᱣ ᱠᱟᱛᱮ ᱟᱹᱰᱤ ᱨᱟᱹᱥᱠᱟᱹᱧ ᱵᱩᱡᱷᱟᱹᱣᱟ ᱪᱮᱫᱟᱜ ᱥᱮ ᱚᱱᱟ ᱫᱚ ᱦᱩᱭᱩᱜ ᱠᱟᱱᱟ ᱟᱵᱚ ᱥᱟᱶᱛᱟ ᱨᱮ ᱡᱟᱦᱟᱸ ᱜᱮ ᱜᱷᱚᱴᱟᱜ ᱠᱟᱱᱟ ᱚᱱᱟ ᱜᱮᱠᱚ ᱟᱵᱚ ᱠᱚ ᱩᱫᱩᱜ ᱟᱵᱚᱱᱟ ᱚᱱᱟᱛᱮ ᱤᱧᱫᱚ ᱫᱚᱢᱮᱧ ᱠᱩᱥᱤᱭᱟᱜᱼᱟ